ᱟᱹᱰᱤ ᱫᱤᱱ ᱞᱟᱦᱟ ᱨᱮ ᱱᱚᱶᱟ ᱨᱚᱱᱚᱲ ᱠᱤᱛᱟᱹᱵᱤᱧ ᱦᱟᱛᱟᱣ ᱞᱮᱫᱟ ᱚᱞ ᱟᱠᱟᱫᱟᱭ ᱯᱚᱱᱰᱤᱛ ᱨᱚᱜᱷᱩᱱᱟᱛᱷ ᱢᱩᱨᱢᱩ ᱱᱚᱶᱟ ᱨᱚᱱᱚᱲ ᱨᱮ ᱟᱵᱚᱣᱟᱜ ᱢᱟᱱᱮ ᱟᱹᱨᱤ ᱦᱮᱱᱟᱜᱼᱟ ᱡᱮᱢᱚᱱ ᱜᱚᱨᱚᱱ ᱜᱚᱴᱟᱱ ᱮᱢᱟᱱ ᱛᱮᱭᱟᱜ ᱨᱚᱱᱚᱲ ᱠᱚ ᱟᱵᱚ ᱨᱮᱱ ᱜᱤᱫᱽᱨᱟᱹ ᱠᱚ ᱟᱹᱰᱤ ᱩᱥᱟᱹ ᱛᱮᱠᱚ ᱥᱮᱬᱟ ᱫᱟᱲᱮᱭᱟᱜᱼᱟ ᱟᱨ ᱠᱚ ᱪᱮᱫ ᱫᱟᱲᱮᱭᱟᱜᱼᱟ ᱱᱚᱶᱟ ᱜᱮ ᱤᱧ ᱵᱳᱭ ᱤᱧ ᱠᱩᱥᱤᱭᱟᱜᱼᱟ